ᱠᱷᱮᱞᱳᱰ ᱢᱮᱱ ᱛᱮᱫᱚ ᱯᱷᱩᱴᱵᱚᱞ ᱜᱤᱧ ᱠᱷᱮᱞᱳᱰ ᱜᱮᱭᱟ ᱛᱳ ᱠᱷᱮᱞᱳᱰ ᱤᱧ ᱫᱚ ᱤᱧ ᱨᱮᱱ ᱜᱟᱛᱮ ᱥᱟᱶ ᱤᱧ ᱠᱷᱮᱞᱚᱜ ᱜᱮᱭᱟ ᱟᱞᱮ ᱟᱹᱛᱩᱨᱮ ᱵᱚᱞ ᱮᱱᱮᱡ ᱴᱟᱺᱰᱤ ᱢᱮᱱᱟᱜᱼᱟ ᱚᱸᱰᱮᱜᱮ ᱥᱟᱶᱛᱮ ᱢᱤᱫ ᱛᱮᱜᱮᱞᱮ ᱯᱨᱮᱠᱴᱤᱥ ᱜᱮᱭᱟ ᱟᱨ ᱦᱚᱲ ᱚᱱᱟ ᱦᱚᱲ ᱠᱚ ᱞᱟᱹᱜᱤᱫ ᱚᱱᱟ ᱠᱷᱮᱞᱳᱰ ᱫᱚ ᱠᱷᱮᱞᱳᱰ ᱡᱟᱭᱜᱟ ᱫᱚ ᱢᱮᱱᱟᱜᱼᱟ ᱵᱚᱨᱫᱷᱚᱢᱟᱱ ᱵᱚᱨᱫᱷᱚᱢᱟᱱ ᱥᱴᱮᱰᱤᱭᱟᱢ ᱟᱞᱮ ᱦᱚᱲ ᱦᱚᱲ ᱞᱟᱹᱜᱤᱫ ᱫᱚ ᱚᱸᱰᱮᱞᱮ ᱠᱷᱮᱞᱳᱰ ᱜᱮᱭᱟ